ᱤᱧᱟᱹᱜ ᱥᱚᱦᱚᱨ ᱫᱚ ᱵᱳᱞᱯᱩᱨ ᱠᱟᱱᱟ ᱱᱚᱰᱮ ᱫᱚ ᱥᱟᱱᱛᱤᱱᱤᱠᱮᱛᱚᱱ ᱵᱚᱞᱮ ᱢᱤᱫᱴᱟᱱ ᱡᱟᱭᱜᱟ ᱢᱮᱱᱟᱜᱼᱟ ᱡᱟᱦᱟᱸ ᱨᱮᱫᱚ ᱠᱚᱵᱤᱜᱩᱨᱩ ᱨᱤᱵᱤᱱᱫᱚᱨᱚᱱᱟᱛᱷ ᱴᱷᱟᱹᱠᱩᱨᱮ ᱛᱟᱦᱮᱱ ᱠᱟᱱ ᱛᱟᱦᱮᱱᱟ ᱟᱨ ᱩᱱᱤ ᱫᱚ ᱱᱚᱣᱟ ᱥᱟᱱᱛᱤᱱᱤᱠᱮᱛᱚᱱ ᱨᱮ ᱢᱤᱫᱴᱟᱝ ᱤᱭᱩᱱᱤᱵᱷᱟᱨᱥᱤᱴᱤ ᱛᱮᱭᱟᱨ ᱞᱮᱫ ᱛᱟᱦᱮᱸ ᱠᱟᱱᱟ ᱡᱟᱦᱟᱸ ᱫᱚ ᱵᱤᱥᱥᱚ ᱵᱷᱟᱨᱚᱛᱤ ᱤᱭᱩᱱᱤᱵᱷᱟᱨᱥᱤᱴᱤ ᱧᱩᱛᱩᱢ ᱛᱮᱵᱚ ᱵᱟᱲᱟᱭᱟ ᱟᱨ ᱱᱚᱰᱮ ᱫᱚ ᱠᱩᱴᱤᱨ ᱚᱲᱟᱜ ᱠᱚ ᱢᱮᱱᱟᱜᱼᱟ ᱟᱨ ᱱᱚᱣᱟ ᱥᱟᱱᱛᱤᱱᱤᱠᱮᱛᱚᱱ ᱨᱮᱱᱟᱜ ᱯᱚᱨᱤᱵᱮᱥ ᱫᱚ ᱟᱹᱰᱤ ᱥᱟᱱᱛᱚ ᱛᱟᱦᱮᱱᱟ ᱟᱨᱦᱚᱸ ᱠᱷᱳᱣᱟᱭ ᱵᱚᱞᱮ ᱢᱤᱫᱴᱟᱝ ᱡᱟᱭᱜᱟ ᱢᱮᱱᱟᱜᱼᱟ ᱡᱟᱦᱟᱸ ᱨᱮᱫᱚ ᱞᱟᱞ ᱢᱟᱴᱤ ᱦᱚᱸ ᱧᱮᱞᱚᱜᱼᱟ ᱱᱚᱣᱟ ᱦᱚᱛᱮᱜ ᱛᱮ ᱤᱧ ᱫᱚ ᱵᱳᱞᱯᱩᱨ ᱥᱚᱦᱚᱨ ᱫᱚ ᱱᱩᱱᱟᱹᱜ ᱤᱧ ᱠᱩᱥᱤᱭᱟᱜ ᱜᱮᱭᱟ